ᱤᱧ ᱢᱟ ᱞᱟᱹᱠᱛᱤᱭᱟᱱ ᱫᱟᱨᱮ ᱫᱚ ᱟᱹᱰᱤ ᱡᱳᱨ ᱜᱤᱧ ᱠᱩᱥᱤᱭᱟᱜᱼᱟ ᱮᱜ ᱢᱮᱱᱠᱷᱟᱱ ᱡᱟᱦᱟᱸ ᱫᱚ ᱟᱵᱚᱣᱟᱜ ᱞᱟᱹᱠᱛᱤᱭᱟᱱ ᱫᱟᱨᱮ ᱫᱚ ᱦᱩᱭᱩᱜ ᱠᱟᱱᱟ ᱥᱟᱨᱡᱚᱢ ᱢᱟᱛᱠᱚᱢ ᱫᱟᱨᱮ ᱚᱱᱟ ᱠᱤᱱ ᱫᱚ ᱟᱹᱰᱤ ᱡᱳᱨ ᱜᱤᱧ ᱠᱩᱥᱤᱭᱟᱜᱼᱟ ᱪᱮᱫᱟᱜ ᱥᱮ ᱵᱟᱝᱢᱟ ᱚᱱᱟ ᱡᱟᱦᱟᱸ ᱨᱮ ᱨᱚᱦᱚᱭᱚᱜᱼᱟ ᱚᱸᱰᱮᱱᱟᱜ ᱯᱨᱟᱠᱤᱨᱛᱤᱠ ᱥᱳᱱᱫᱳᱨᱡᱚ ᱥᱮ ᱯᱨᱟᱠᱤᱨᱛᱤᱠ ᱪᱮᱦᱨᱟ ᱜᱮ ᱯᱟᱞᱴᱟᱣ ᱜᱚᱜ ᱯᱟᱞᱴᱟᱣ ᱜᱚᱜ ᱠᱟᱜᱼᱟ ᱚᱱᱟ ᱫᱟᱨᱮ ᱫᱚ ᱟᱹᱰᱤ ᱥᱮᱫᱟᱭ ᱫᱟᱨᱮ ᱠᱟᱱᱟ ᱟᱵᱚ ᱥᱟᱱᱛᱟᱲ ᱥᱟᱶᱛᱟ ᱨᱮᱱᱟᱜ ᱢᱤᱫᱴᱮᱱ ᱫᱷᱚᱨᱚᱢᱟᱱ ᱫᱟᱨᱮ ᱠᱟᱱᱟ ᱥᱮ ᱥᱟᱨᱡᱚᱢ ᱢᱟᱛᱠᱚᱢ ᱫᱟᱨᱮ ᱫᱚ ᱟᱫᱚ ᱚᱱᱟ ᱫᱚ ᱵᱟᱲᱜᱮ ᱠᱚᱨᱮ ᱫᱚ ᱨᱚᱦᱚᱭ ᱨᱚᱦᱚᱭ ᱫᱚ ᱵᱟᱭ ᱥᱚᱵᱷᱟᱭᱟᱭ ᱚᱱᱟ ᱫᱚ ᱵᱤᱨ ᱵᱩᱨᱩ ᱠᱚᱨᱮᱜᱮ ᱱᱟᱯᱟᱭᱟ ᱟᱨ ᱡᱚ ᱵᱟᱦᱟ ᱞᱮᱠᱟᱱ ᱫᱟᱨᱮ ᱢᱟ ᱫᱚᱢᱮᱜᱤᱧ ᱠᱩᱥᱤᱭᱟᱜᱼᱟ ᱡᱮᱢᱚᱱ ᱡᱚ ᱥᱚᱢᱚᱭ ᱫᱚ ᱡᱚ ᱧᱟᱢᱚᱜᱼᱟ ᱵᱟᱦᱟ ᱥᱚᱢᱚᱭ ᱫᱚ ᱵᱟᱦᱟ ᱧᱮᱞᱛᱮ ᱵᱷᱟᱹᱜᱤ ᱧᱮᱞᱚᱜᱼᱟ ᱵᱟᱜᱟᱱ ᱠᱚᱨᱮᱜᱮ ᱚᱱᱟ ᱫᱚ ᱴᱷᱤᱠᱼᱟ ᱚᱲᱟᱜ ᱥᱩᱨ ᱥᱩᱯᱩᱨ ᱵᱟᱜᱟᱱ ᱠᱚᱨᱮ ᱡᱚ ᱵᱟᱦᱟ ᱡᱮᱢᱚᱱ ᱩᱞ ᱠᱟᱱᱴᱷᱟᱲ ᱮᱢᱟᱱ ᱮᱢᱟᱱ ᱫᱟᱨᱮ ᱠᱚ ᱟᱨᱚ ᱚᱱᱟᱠᱚ ᱛᱟᱦᱮᱸ ᱞᱮᱱᱠᱷᱟᱱ ᱫᱚ ᱥᱤᱡᱤᱱᱨᱮ ᱱᱚᱝᱠᱟᱱ ᱡᱚᱢᱟᱜ ᱠᱚᱦᱚᱸ ᱦᱩᱭᱩᱜᱼᱟ ᱠᱟᱱᱴᱷᱟᱲ ᱵᱤᱞᱤᱜ ᱥᱚᱢᱚᱭ ᱦᱚᱸ ᱠᱟᱱᱴᱷᱟᱲ ᱫᱟᱨᱮ ᱛᱟᱦᱮᱸ ᱞᱮᱱᱠᱷᱟᱱ ᱫᱚ ᱠᱟᱱᱴᱷᱟᱲ ᱡᱚᱢ ᱧᱟᱢᱚᱜᱼᱟ ᱩᱞ ᱵᱤᱞᱤ ᱥᱚᱢᱚᱭᱦᱚᱸ ᱚᱱᱟ ᱠᱚ ᱩᱞ ᱵᱤᱞᱤ ᱧᱟᱢᱚᱜᱼᱟ ᱟᱨ ᱟᱨ ᱥᱩᱨ ᱠᱚᱨᱮ ᱵᱟᱲᱜᱮ ᱠᱚᱨᱮ ᱟᱱᱟᱡᱽ ᱠᱚᱢᱟ ᱠᱚᱨᱟᱣ ᱜᱮᱭᱟ ᱟᱨ ᱚᱱᱟ ᱫᱚ ᱮᱠᱟᱞ ᱞᱟᱹᱠᱛᱤ ᱠᱟᱱ ᱜᱮᱭᱟ ᱚᱲᱟᱜ ᱜᱷᱟᱨᱚᱸᱡᱽ ᱨᱮ ᱩᱛᱩ ᱡᱚᱢ ᱞᱟᱹᱜᱤᱫ ᱛᱮᱦᱚᱸ ᱢᱤᱫᱵᱟᱨ ᱫᱟᱨᱮ ᱫᱚ ᱚᱱᱠᱟᱱᱟᱜ ᱥᱚᱵᱡᱤ ᱥᱮ ᱟᱱᱟᱡ ᱯᱟᱛᱤ ᱫᱚ ᱮᱠᱟᱞ ᱞᱟᱠᱛᱤ ᱠᱟᱱ ᱜᱮᱭᱟ ᱡᱮᱢᱚᱱ ᱡᱷᱤᱝᱜᱟᱹ ᱱᱟᱲᱤ ᱡᱮᱢᱚᱱ ᱠᱚᱨᱚᱞᱟ ᱵᱚᱨᱵᱚᱴᱤ ᱥᱮ ᱠᱩᱫᱽᱨᱤ ᱢᱟᱪᱟ ᱦᱚᱛᱚᱜ ᱢᱟᱪᱟ ᱚᱱᱟ ᱠᱚ ᱚᱱᱟ ᱠᱚᱫᱚ ᱫᱚᱢᱮᱧ ᱠᱩᱥᱤᱭᱟᱜᱼᱟ ᱟᱨ ᱱᱚᱣᱟ ᱠᱚ ᱛᱟᱦᱮᱸ ᱞᱮᱱᱠᱷᱟᱱ ᱫᱚ ᱚᱲᱟᱜ ᱨᱮᱱᱟᱜ ᱩᱛᱩ ᱡᱚᱢ ᱦᱚᱸ ᱪᱟᱞᱟᱜᱼᱟ ᱟᱨ ᱢᱤᱫ ᱵᱟᱨ ᱫᱚᱢᱮᱜᱮ ᱰᱷᱮᱨ ᱞᱮᱱᱠᱷᱟᱱ ᱚᱱᱟ ᱫᱚ ᱵᱟᱡᱟᱨ ᱛᱮ ᱤᱫᱤ ᱠᱟᱛᱮᱜ ᱯᱚᱭᱥᱟ ᱦᱚᱸ ᱦᱩᱭᱩᱜᱼᱟ ᱟᱠᱷᱨᱤᱧ ᱞᱮᱱᱠᱷᱟᱱ ᱤᱱᱠᱟᱹ ᱠᱟᱛᱮᱜ ᱜᱮ ᱚᱱᱟ ᱫᱟᱨᱮ ᱠᱚᱫᱚ ᱟᱹᱰᱤ ᱜᱤᱧ ᱠᱩᱥᱤᱭᱟᱜᱼᱟ